ᱤᱧ ᱩᱛᱛᱚᱨ ᱵᱷᱟᱨᱚᱛ ᱨᱮᱫᱚ ᱡᱤᱞ ᱨᱳᱴᱤ ᱡᱚᱸᱰᱨᱟ ᱟᱨ ᱢᱳᱢᱳ ᱡᱚᱢᱤᱧ ᱠᱷᱚᱡᱟ ᱫᱚᱠᱠᱷᱤᱱ ᱵᱷᱟᱨᱚᱛ ᱨᱮᱫᱚ ᱛᱟᱨᱵᱮ ᱠᱷᱤᱨᱟ ᱟᱨ ᱫᱟᱦᱤ ᱵᱚᱲᱟ ᱡᱚᱢᱤᱧ ᱠᱩᱥᱤᱭᱟᱜᱼᱟ